ᱵᱮᱝᱜᱚᱞ ᱨᱮᱭᱟᱜ ᱥᱮᱪᱮᱫ ᱵᱚᱱᱫᱮᱡᱽ ᱥᱮ ᱵᱮᱵᱚᱥᱛᱷᱟ ᱫᱚ ᱟᱹᱰᱤ ᱞᱮᱠᱟᱱᱟ ᱡᱮᱞᱮᱠᱟ ᱠᱟᱹᱴᱤᱡ ᱠᱚ ᱞᱟᱹᱜᱤᱫ ᱚᱝᱜᱚᱱᱣᱟᱲᱤ ᱚᱱᱟ ᱯᱚᱨ ᱫᱚ ᱮᱛᱚᱦᱚᱵ ᱵᱤᱫᱽᱫᱟᱹᱜᱟᱲ ᱥᱮ ᱵᱤᱫᱽᱫᱟᱹᱜᱟᱲ ᱮᱵᱚᱝ ᱥᱮᱬᱟ ᱠᱚ ᱞᱟᱹᱜᱤᱫ ᱫᱚ ᱡᱮᱜᱮᱫ ᱵᱤᱫᱽᱫᱟᱹᱜᱟᱲ ᱢᱮᱱᱟᱜᱼᱟ ᱚᱝᱜᱚᱱᱣᱟᱲᱤ ᱨᱮᱫᱚ ᱠᱟᱹᱴᱤᱡ ᱜᱤᱫᱽᱨᱟᱹ ᱠᱚᱠᱚ ᱥᱮᱬᱟ ᱟᱠᱚᱣᱟ ᱚᱞᱚᱜ ᱥᱮᱬᱟ ᱥᱟᱶ ᱥᱟᱶᱛᱮ ᱡᱟᱛᱮ ᱡᱟᱹᱥᱛᱤ ᱠᱟᱭᱛᱮ ᱜᱤᱫᱽᱨᱟᱹ ᱥᱮᱪᱮᱫ ᱟᱣᱛᱟ ᱨᱮᱠᱚ ᱦᱤᱡᱩᱜ ᱢᱟ ᱚᱱᱟ ᱠᱷᱟᱹᱛᱤᱨ ᱛᱮ ᱥᱮᱪᱮᱫ ᱥᱟᱶ ᱥᱟᱶᱛᱮ ᱡᱚᱢ ᱧᱩ ᱨᱮᱱᱟᱜ ᱦᱚᱸ ᱵᱮᱵᱚᱥᱛᱷᱟ ᱫᱚᱦᱚᱣ ᱠᱟᱫᱟ ᱠᱚ ᱮᱛᱚᱦᱚᱵ ᱵᱤᱫᱽᱫᱟᱹᱜᱟᱲ ᱨᱮᱦᱚᱸ ᱤᱱᱠᱟᱹ ᱜᱮ ᱥᱮᱪᱮᱫ ᱥᱟᱶ ᱥᱟᱶᱛᱮ ᱮᱴᱟᱜ ᱮᱴᱟᱜ ᱥᱤᱠᱷᱱᱟᱹᱛ ᱨᱮᱱᱟᱜ ᱡᱤᱱᱤᱥ ᱠᱚ ᱡᱚᱯᱲᱟᱣ ᱠᱟᱛᱮᱜ ᱜᱮ ᱮᱛᱚᱦᱚᱵ ᱵᱤᱫᱽᱫᱟᱹᱜᱟᱲ ᱥᱮ ᱮᱴᱟᱜ ᱵᱤᱫᱽᱫᱟᱹᱜᱟᱲ ᱠᱚ ᱵᱮᱱᱟᱣ ᱟᱠᱟᱫᱟ ᱡᱮᱜᱮᱫ ᱵᱤᱫᱽᱫᱟᱹᱜᱟᱲ ᱦᱚᱸ ᱵᱤᱵᱷᱤᱱᱱᱚ ᱵᱷᱟᱥᱟᱼᱵᱷᱟᱥᱤ ᱢᱟᱫᱽᱫᱷᱚᱢ ᱛᱮ ᱜᱤᱫᱽᱨᱟᱹ ᱠᱚ ᱥᱮᱪᱮᱫᱚᱜ ᱠᱟᱱᱟ ᱚᱱᱟ ᱥᱟᱶᱛᱮ ᱠᱟᱹᱨᱤᱜᱚᱨᱤ ᱵᱤᱫᱽᱫᱟᱹᱜᱟᱲ ᱦᱚᱸ ᱦᱮᱱᱟᱜᱼᱟ ᱡᱟᱦᱟᱸ ᱨᱮ ᱠᱟᱹᱢᱤ ᱥᱮᱬᱟ ᱠᱟᱛᱮᱜ ᱡᱮᱠᱳᱱᱳ ᱯᱷᱤᱞᱰ ᱨᱮ ᱠᱟᱹᱢᱤ ᱜᱟᱱᱚᱜᱼᱟ ᱚᱱᱟ ᱵᱤᱫᱽᱫᱟᱹᱜᱟᱲ ᱨᱮ ᱥᱮ ᱥᱮᱪᱮᱫ ᱵᱮᱵᱚᱥᱛᱷᱟ ᱥᱚᱨᱠᱟᱨᱤ ᱵᱷᱟᱵᱽ ᱛᱮ ᱪᱟᱹᱞᱩ ᱦᱮᱱᱟᱜ ᱨᱮᱦᱚᱸ ᱮᱠᱵᱟᱨᱮ ᱟᱹᱛᱩ ᱫᱤᱥᱚᱢ ᱥᱮ ᱯᱨᱚᱛᱛᱚᱱᱛᱚ ᱟᱹᱛᱩ ᱠᱚᱨᱮᱜ ᱱᱤᱭᱟᱹ ᱨᱮᱱᱟᱜ ᱥᱩᱡᱳᱜᱽ ᱥᱩᱵᱤᱫᱷᱟ ᱚᱠᱟ ᱴᱷᱮᱱ ᱪᱚ ᱵᱟ ᱚᱠᱟ ᱴᱷᱮᱱ ᱪᱚ ᱴᱷᱤᱠ ᱢᱚᱛᱚ ᱱᱤᱛᱚᱜ ᱦᱚᱸ ᱵᱟᱝ ᱥᱮᱴᱮᱨᱚᱜ ᱠᱟᱱᱟ ᱵᱤᱵᱷᱤᱱᱱᱚ ᱥᱚᱢᱚᱥᱥᱟ ᱦᱮᱱᱟᱜ ᱟᱠᱟᱫ ᱜᱮᱭᱟ ᱟᱫᱷᱮᱱ ᱡᱟᱭᱜᱟ ᱠᱚᱨᱮ ᱫᱚ ᱦᱤᱡᱩᱜ ᱥᱮᱱᱚᱜ ᱨᱮᱱᱟᱜ ᱚᱥᱩᱵᱤᱫᱷᱟ ᱦᱮᱱᱟᱜᱼᱟ ᱟᱫᱷᱮᱱ ᱡᱟᱭᱜᱟ ᱠᱚᱨᱮ ᱫᱚ ᱚᱲᱟᱜ ᱥᱮ ᱵᱚᱦᱚᱜ ᱪᱮᱛᱟᱱ ᱨᱮ ᱪᱷᱟᱫᱽ ᱵᱟᱝ ᱠᱷᱟᱹᱛᱤᱨ ᱜᱤᱫᱽᱨᱟᱹ ᱠᱚ ᱞᱚᱞᱚ ᱥᱤᱛᱩᱝ ᱨᱟᱵᱟᱝ ᱨᱮ ᱥᱟᱱᱟᱢ ᱥᱚᱢᱚᱭ ᱵᱟᱝᱠᱚ ᱦᱮᱡ ᱫᱟᱲᱮᱭᱟᱜᱼᱟ ᱮᱴᱟᱜ ᱮᱴᱟᱜ ᱥᱚᱢᱚᱥᱥᱟ ᱢᱩᱫᱽᱨᱮ ᱢᱮᱱᱟᱜᱼᱟ ᱟᱹᱭᱩ ᱟᱲᱟᱝ ᱛᱮ ᱯᱟᱲᱦᱟᱣ ᱨᱮᱱᱟᱜ ᱵᱮᱵᱚᱥᱛᱷᱟ ᱥᱮ ᱟᱹᱭᱩ ᱟᱲᱟᱝ ᱛᱮ ᱯᱟᱲᱦᱟᱣ ᱞᱟᱹᱜᱤᱫ ᱯᱚᱛᱚᱵᱽ ᱠᱚᱨᱮᱱᱟᱜ ᱵᱤᱥᱚᱭ ᱦᱚᱸ ᱟᱫᱷᱮᱠ ᱥᱚᱢᱚᱭ ᱫᱚ ᱵᱟᱝ ᱧᱟᱢ ᱞᱟᱹᱜᱤᱫᱚᱜᱼᱟ ᱚᱱᱟ ᱥᱟᱶᱛᱮ ᱯᱟᱲᱦᱟᱣ ᱢᱩᱪᱟᱹᱫ ᱠᱟᱛᱮᱜ ᱠᱟᱹᱢᱤ ᱠᱚᱨᱮᱱᱟᱜ ᱵᱮᱵᱚᱥᱛᱷᱟ ᱨᱮᱫᱚ ᱱᱟᱦᱟᱜ ᱫᱚ ᱯᱚᱥᱪᱤᱢ ᱵᱚᱝᱜᱚ ᱥᱚᱨᱠᱟᱨ ᱟᱹᱰᱤ ᱛᱟᱭᱱᱚᱢ ᱜᱮᱭᱟ ᱯᱟᱲᱦᱟᱣ ᱢᱩᱪᱟᱹᱫ ᱥᱟᱶ ᱥᱟᱶᱛᱮ ᱠᱟᱹᱢᱤ ᱠᱚᱨᱮᱱᱟᱜ ᱵᱮᱵᱚᱥᱛᱟ ᱵᱟᱝ ᱫᱟᱲᱮᱭᱟᱜ ᱛᱮ ᱟᱹᱰᱤ ᱜᱤᱫᱽᱨᱟᱹ ᱜᱮ ᱯᱟᱲᱦᱟᱣ ᱪᱮᱛᱟᱱ ᱟᱠᱚᱣᱟᱜ ᱩᱛᱥᱟᱦᱚ ᱥᱮ ᱨᱮᱸᱜᱮᱡ ᱵᱟᱝ ᱠᱚ ᱫᱚᱦᱚ ᱫᱟᱲᱮᱭᱟᱜ ᱠᱟᱱᱟ